ᱱᱟᱦᱟᱜ ᱡᱩᱜᱽᱨᱮ ᱟᱵᱚ ᱵᱚᱱ ᱧᱮᱞ ᱧᱟᱢ ᱮᱫᱟ ᱮᱥᱴᱮᱢᱯ ᱢᱩᱫᱽᱨᱟ ᱥᱮ ᱡᱟᱦᱟᱱᱟᱜ ᱫᱷᱤᱨᱤ ᱪᱮᱛᱟᱱ ᱱᱟᱱᱟᱦᱩᱱᱟᱹᱨ ᱩᱱᱩᱨᱩᱢ ᱥᱮ ᱠᱟᱹᱭᱛᱩᱠ ᱮᱠᱥᱯᱨᱤᱢᱮᱱᱴ ᱪᱟᱹᱞᱩᱜ ᱠᱟᱱᱟ ᱛᱚ ᱤᱧᱟᱹᱝ ᱫᱚ ᱱᱚᱝᱠᱟᱱ ᱠᱳᱱᱳ ᱠᱟᱹᱭᱛᱩᱠ ᱥᱮ ᱠᱟᱹᱢᱤᱦᱚᱨᱟ ᱫᱚ ᱵᱟᱝ ᱢᱮᱱᱟᱜ ᱛᱤᱧᱟᱹ ᱛᱚᱵᱮ ᱟᱭᱢᱟ ᱩᱛᱟᱹᱨ ᱡᱟᱭᱜᱟ ᱠᱚᱨᱮᱧ ᱧᱮᱞ ᱧᱟᱢ ᱠᱟᱫᱟ ᱱᱟᱱᱟᱦᱩᱱᱟᱹᱨ ᱫᱷᱤᱨᱤ ᱪᱮᱛᱟᱱ ᱡᱟᱦᱟᱸ ᱫᱚ ᱦᱟᱞᱟᱝ ᱛᱮᱜᱮ ᱧᱟᱢᱚᱜᱼᱟ ᱚᱱᱟ ᱪᱮᱛᱟᱱ ᱮᱛᱚ ᱪᱮᱦᱨᱟ ᱠᱚ ᱯᱮᱱᱴᱤᱝ ᱛᱟᱞᱟᱛᱮ ᱥᱮ ᱫᱷᱤᱨᱤ ᱜᱮᱫᱼᱜᱮᱫ ᱛᱮ ᱱᱟᱱᱟᱦᱩᱱᱟᱹᱨ ᱢᱩᱴᱷᱟᱹᱱ ᱠᱚ ᱵᱮᱱᱟᱣᱟ ᱡᱟᱦᱟᱸ ᱫᱚ ᱟᱹᱰᱤ ᱪᱮᱦᱨᱟ ᱧᱮᱞᱚᱜᱼᱟ ᱟᱨ ᱚᱱᱟ ᱚᱱᱟᱠᱚ ᱫᱷᱤᱨᱤ ᱵᱟᱡᱟᱨ ᱠᱚᱨᱮᱫ ᱦᱟᱹᱴᱭᱟᱹ ᱠᱚᱨᱮᱫ ᱟᱹᱠᱷᱨᱤᱧ ᱠᱟᱛᱮᱫ ᱵᱷᱟᱹᱜᱤ ᱨᱚᱠᱚᱢ ᱢᱩᱞᱞᱚ ᱠᱚ ᱧᱟᱢ ᱮᱫᱟ ᱛᱚ ᱫᱚᱨᱠᱟᱨ ᱠᱟᱱᱟ ᱱᱟᱱᱟᱦᱩᱱᱟᱹᱨ ᱠᱟᱹᱭᱛᱩᱠ ᱛᱟᱞᱟᱛᱮ ᱢᱤᱫᱴᱮᱱ ᱯᱨᱚᱯᱷᱮᱥᱚᱱᱟᱞ ᱡᱟᱭᱜᱟᱨᱮ ᱡᱚᱛᱚ ᱦᱚᱲ ᱵᱚᱱ ᱪᱟᱞᱟᱣ ᱫᱟᱲᱮᱭᱟᱜ ᱢᱟ ᱚᱱᱠᱟᱱ